ᱦᱮᱸ ᱞᱟᱹᱭ ᱵᱮᱱ ᱟᱞᱮᱫᱚ ᱫᱟᱸᱥᱟᱭ ᱫᱚ ᱵᱟᱨᱭᱟ ᱦᱚᱨᱟ ᱛᱮᱞᱮ ᱢᱟᱱᱟᱣᱟ ᱢᱤᱫᱴᱟᱝ ᱫᱚ ᱞᱚᱵᱚᱭ ᱫᱟᱸᱥᱟᱭ ᱟᱨ ᱢᱤᱫᱴᱟᱝ ᱫᱚ ᱵᱷᱩᱭᱟᱹᱝ ᱫᱟᱸᱥᱟᱭ ᱞᱚᱵᱚᱭ ᱫᱟᱸᱥᱟᱭ ᱥᱟᱯᱟᱵ ᱫᱚ ᱦᱩᱭᱩᱜ ᱠᱟᱱᱟ ᱛᱩᱢᱫᱟᱜ ᱴᱟᱢᱟᱠ ᱜᱷᱩᱲᱤ ᱨᱮᱜᱽᱲᱟ ᱠᱚᱨᱛᱟᱞ ᱚᱱᱟ ᱠᱚᱞᱮ ᱥᱟᱯᱟᱵ ᱞᱮ ᱤᱭᱟᱹᱭᱟ ᱵᱷᱩᱭᱟᱹᱝ ᱫᱟᱸᱥᱟᱭ ᱫᱚ ᱟᱫᱚ ᱚᱱᱟ ᱫᱚ ᱠᱚᱲᱟ ᱦᱚᱯᱚᱱ ᱜᱮ ᱜᱮᱸᱫᱟᱜ ᱠᱚᱠᱚ ᱵᱟᱸᱫᱮᱭᱟ ᱥᱟᱡᱟᱜ ᱟᱠᱚ ᱜᱮᱸᱫᱟᱜ ᱛᱮ ᱟᱭᱳ ᱦᱚᱲ ᱞᱮᱠᱟ ᱟᱨ ᱰᱷᱩᱞᱠᱤ ᱟᱨ ᱚᱱᱮ ᱛᱷᱟᱹᱨᱤ ᱟᱨ ᱚᱱᱮ ᱠᱟᱸᱥᱟ ᱛᱷᱟᱹᱨᱤ ᱟᱨ ᱠᱟᱸᱥᱟ ᱴᱟᱹᱴᱭᱟᱹ ᱚᱱᱟ ᱟᱛᱮ ᱵᱷᱩᱭᱟᱝ ᱫᱟᱸᱥᱟᱭ ᱫᱚᱞᱮ ᱢᱟᱱᱟᱣᱟ ᱟᱨ ᱱᱚᱶᱟ ᱠᱤᱱ ᱵᱟᱱᱟᱨ ᱜᱮ ᱟᱞᱮ ᱮᱞᱟᱠᱟ ᱨᱮᱫᱚ ᱱᱚᱶᱟ ᱠᱤᱱ ᱵᱟᱱᱟᱨ ᱫᱟᱸᱥᱟᱭ ᱜᱮ ᱞᱚᱵᱚᱭ ᱫᱟᱸᱥᱟᱭ ᱟᱨ ᱵᱷᱩᱭᱟᱹᱝ ᱫᱟᱥᱟᱭ ᱵᱟᱱᱟᱨ ᱜᱮ ᱟᱹᱰᱤ ᱨᱚᱢᱚᱡ ᱨᱟᱹᱥᱠᱟᱹ ᱦᱩᱭᱩᱜᱼᱟ ᱟᱹᱰᱤ ᱱᱟᱯᱟᱭ ᱛᱮᱞᱮ ᱢᱟᱱᱟᱣᱟ ᱦᱮᱸ ᱟᱞᱮ ᱥᱮᱫ ᱫᱚ ᱵᱟᱱᱟᱨ ᱫᱟᱸᱥᱟᱭ ᱜᱮ ᱟᱹᱰᱤ ᱢᱚᱸᱡᱽ ᱞᱮ ᱢᱟᱱᱟᱣ ᱟᱨ ᱪᱮᱫ ᱵᱟᱲᱟᱭ ᱥᱟᱱᱟᱭᱮᱫ ᱵᱮᱱ ᱛᱟᱦᱮᱱᱟ ᱞᱟᱹᱭ ᱮᱫᱟᱞᱤᱧ ᱞᱚᱵᱚᱭ ᱫᱟᱸᱥᱟᱭ ᱫᱚ ᱴᱟᱢᱟᱠ ᱛᱩᱢᱫᱟᱜ ᱨᱮᱜᱽᱲᱟ ᱜᱷᱩᱲᱤ ᱠᱚᱨᱛᱟᱞ ᱚᱱᱟ ᱠᱚᱞᱮ ᱵᱮᱵᱚᱦᱟᱨᱟ ᱞᱚᱵᱚᱭ ᱫᱟᱸᱥᱟᱭ ᱮᱱᱮᱡ ᱥᱳᱢᱚᱭ ᱫᱚ ᱟᱨ ᱵᱷᱩᱭᱟᱹᱝ ᱫᱟᱸᱥᱟᱭ ᱮᱱᱮᱡ ᱥᱳᱢᱚᱭ ᱫᱚ ᱜᱮᱸᱫᱟᱜ ᱵᱟᱸᱫᱮ ᱠᱟᱛᱮᱫ ᱞᱮ ᱥᱟᱡᱟᱜᱼᱟ ᱟᱨ ᱰᱷᱩᱞᱠᱤ ᱟᱨ ᱠᱟᱸᱥᱟ ᱛᱷᱟᱹᱨᱤ ᱟᱨ ᱠᱟᱸᱥᱟ ᱴᱟᱹᱴᱤᱭᱟᱹ ᱟᱛᱮ ᱞᱮ ᱢᱟᱱᱟᱣᱟ

ᱦᱳᱭ ᱦᱮᱸ